ᱢᱟᱱᱮ ᱫᱚ ᱡᱚᱢᱟᱜᱼᱧᱩᱣᱟᱜᱮᱢ ᱟᱨᱡᱟᱣ ᱫᱟᱲᱮᱭᱟᱜᱼᱟ ᱴᱟᱠᱟᱼᱯᱩᱭᱥᱟᱢ ᱠᱟᱢᱟᱣ ᱞᱮᱠᱷᱟᱱ ᱟᱨ

ᱱᱚᱣᱟᱨᱮ ᱥᱚᱦᱚᱡᱳᱜᱽ ᱦᱚᱸ ᱚᱲᱟᱜ ᱠᱷᱚᱱ ᱮᱢᱚᱜ ᱫᱚᱨᱠᱟᱨᱚᱜ ᱠᱟᱱᱟ ᱟᱨ ᱛᱚᱵᱮᱭᱱᱟ ᱜᱤᱫᱽᱨᱟᱹ ᱠᱚᱦᱚᱸ ᱱᱚᱣᱟ ᱡᱟᱭᱜᱟ ᱨᱮᱠᱚ ᱥᱮᱴᱮᱨ ᱫᱟᱲᱮᱭᱟᱜᱼᱟ ᱟᱨ ᱜᱤᱫᱽᱨᱟᱹ ᱱᱤᱛᱚᱜ ᱫᱚ ᱞᱚᱥᱚᱫ ᱞᱮᱠᱟ ᱡᱟᱦᱟᱸᱞᱮᱠᱟ ᱵᱚᱱ ᱜᱩᱞᱤᱭᱟ ᱚᱱᱠᱟᱜᱮᱠᱚ ᱵᱮᱱᱟᱜᱼᱟ ᱚᱱᱟ ᱞᱮᱠᱟᱛᱮ ᱟᱵᱚᱦᱚᱸ ᱱᱩᱠᱩ ᱜᱤᱫᱽᱨᱟᱹ ᱞᱚᱥᱚᱫ ᱢᱚᱱᱮ ᱠᱟᱛᱮᱜᱮ ᱩᱱᱠᱩ ᱵᱚᱱ

ᱵᱮᱱᱟᱣ ᱫᱟᱲᱮ ᱟᱠᱚᱣᱟ ᱚᱱᱟᱞᱮᱠᱟᱛᱮ ᱡᱚᱛᱚ ᱜᱤᱫᱽᱨᱟᱹ ᱥᱮ ᱡᱚᱛᱚ ᱯᱟᱹᱴᱷᱣᱟᱹᱜᱮ ᱨᱟᱥᱹᱠᱟᱹᱵᱚᱱ ᱵᱟᱲᱦᱟᱣ ᱛᱟᱠᱚᱣᱟ ᱟᱨᱵᱚᱱ ᱥᱮᱴᱮᱨ ᱠᱚᱣᱟ ᱱᱚᱣᱟ ᱡᱟᱭᱜᱟᱨᱮ ᱟᱨ ᱱᱟᱯᱟᱭᱼᱱᱟᱯᱟᱭᱟᱜ ᱪᱟᱠᱨᱤ ᱨᱮᱵᱚᱱ ᱪᱟᱠᱨᱤ ᱦᱚᱪᱚ ᱠᱚᱣᱟ ᱟᱨ ᱰᱷᱮᱨ ᱴᱟᱠᱟᱵᱚᱱ ᱟᱨᱡᱟᱣ ᱦᱚᱪᱚ ᱠᱚᱛᱮ ᱚᱲᱟᱜ ᱥᱚᱝᱥᱟᱨ ᱥᱮ ᱟᱠᱚᱣᱟᱜ ᱵᱷᱚᱵᱤᱥᱥᱚᱛ ᱱᱟᱯᱟᱭᱛᱮᱵᱚᱱ ᱥᱟᱶᱟᱨ ᱛᱟᱠᱚᱢᱟ